ᱤᱧᱟᱹᱜ ᱟᱹᱛᱩ ᱡᱮᱦᱮᱛᱩ ᱚᱡᱚᱭ ᱫᱷᱟᱨᱮ ᱨᱮ ᱢᱮᱱᱟᱜᱼᱟ ᱥᱮ ᱯᱟᱥᱮᱨᱮ ᱢᱮᱱᱟᱜᱼᱟ ᱟᱫᱚ ᱚᱱᱟᱛᱮ ᱱᱚᱛᱮ ᱫᱚ ᱜᱤᱛᱤᱞ ᱢᱮᱥᱟᱞ ᱦᱟᱥᱟ ᱢᱮᱱᱟᱜᱼᱟ ᱮᱵᱚᱝ ᱡᱟᱦᱟᱸ ᱫᱩᱥ ᱦᱟᱥᱟ ᱠᱚ ᱢᱮᱛᱟᱜ ᱠᱟᱱᱟ ᱚᱱᱟ ᱫᱷᱩᱥ ᱦᱟᱥᱟ ᱢᱮᱱᱟᱜᱼᱟ ᱮᱵᱚᱝ ᱱᱚᱣᱟ ᱦᱟᱥᱟᱨᱮ ᱤᱧ ᱢᱤᱫᱴᱟᱱ ᱱᱟᱨᱠᱳᱞ ᱫᱟᱨᱮᱧ ᱨᱚᱦᱚᱭ ᱠᱟᱫᱟ ᱯᱮᱭᱟ ᱩᱞ ᱫᱟᱨᱮ ᱢᱤᱫᱴᱟᱱ ᱱᱤᱵᱩ ᱫᱟᱨᱮ ᱢᱟᱛᱠᱚᱢ ᱫᱟᱨᱮ ᱢᱮᱱᱟᱜᱼᱟ ᱟᱹᱡᱤᱨ ᱫᱟᱨᱮ ᱢᱮᱱᱟᱜᱼᱟ ᱛᱚ ᱱᱚᱜᱼᱚᱱᱟ ᱠᱚ ᱫᱟᱨᱮ ᱨᱚᱦᱚᱭ ᱠᱟᱹᱫᱟᱹᱧ ᱮᱵᱚᱝ ᱡᱚᱢᱟᱜ ᱮᱢ ᱵᱚᱞᱛᱮ ᱪᱮᱫᱜᱮ ᱵᱟᱹᱧ ᱮᱢ ᱠᱟᱫᱟ ᱥᱟᱹᱨᱤ ᱠᱟᱛᱷᱟ ᱫᱚ ᱱᱚᱣᱟ ᱜᱮ ᱡᱮ ᱫᱟᱜ ᱜᱤᱧ ᱫᱩᱞ ᱤᱫᱤ ᱠᱟᱫᱟ ᱥᱚᱢᱚᱭ ᱥᱚᱢᱚᱭᱛᱮ ᱱᱤᱛ ᱚᱱᱟ ᱫᱟᱨᱮᱠᱚ ᱦᱟᱨᱟᱣ ᱠᱟᱱᱟ ᱵᱮᱥ ᱞᱟᱹᱴᱩ ᱜᱮ ᱦᱟᱨᱟᱣ ᱠᱟᱱᱟ ᱯᱮ ᱥᱮᱨᱢᱟ ᱦᱩᱭᱩᱜ ᱠᱟᱱᱟ ᱩᱞ ᱡᱚᱜ ᱠᱟᱱᱟ ᱟᱨ ᱢᱤᱫᱴᱮᱱ ᱱᱤᱵᱩ ᱫᱟᱨᱮ ᱢᱮᱱᱟᱜᱼᱟ ᱠᱟᱹᱵᱽᱡᱤ ᱫᱟᱨᱮ ᱚᱱᱟ ᱠᱟᱹᱵᱽᱡᱤ ᱫᱟᱨᱮ ᱨᱮᱦᱚᱸ ᱪᱟᱞᱟᱣᱮᱱ ᱥᱮᱨᱢᱟ ᱫᱚ ᱵᱟᱦᱟ ᱞᱮᱱᱟ ᱡᱚ ᱫᱚ ᱵᱟᱝ ᱡᱚ ᱞᱮᱱᱟ ᱟᱫᱚ ᱟᱥᱟᱜᱼᱟ ᱱᱤᱭᱟᱹ ᱥᱚᱢᱚᱭ ᱫᱚ ᱦᱟᱜ ᱡᱚᱜᱼᱟ ᱢᱟᱛᱠᱚᱢ ᱫᱟᱨᱮ ᱢᱮᱱᱟᱜᱼᱟ ᱚᱱᱟ ᱦᱚᱸ ᱪᱟᱞᱟᱣᱮᱱ ᱥᱮᱨᱢᱟ ᱵᱟᱦᱟ ᱞᱮᱱᱟ ᱡᱚ ᱦᱚᱸ ᱡᱚ ᱞᱮᱱᱟ ᱛᱚ ᱤᱧ ᱫᱚ ᱱᱚᱜᱼᱱᱟ ᱠᱚ ᱫᱟᱨᱮᱧ ᱨᱚᱦᱚᱭ ᱠᱟᱫᱟ ᱫᱟᱨᱮ ᱨᱚᱦᱚᱭ ᱟᱹᱰᱤ ᱟᱸᱴᱤᱧ ᱠᱩᱥᱤᱭᱟᱜᱼᱟ ᱟᱫᱚ ᱡᱮᱦᱮᱛᱩ ᱡᱟᱭᱜᱟ ᱚᱱᱠᱟ ᱵᱟᱹᱱᱩᱜᱼᱟ ᱩᱱᱟᱹᱜ ᱞᱟᱹᱴᱩ ᱡᱟᱭᱜᱟ ᱵᱟᱹᱱᱩᱜᱼᱟ ᱡᱮ ᱟᱨᱚ ᱵᱮᱥᱤ ᱯᱚᱨᱤᱢᱟᱱ ᱨᱮ ᱥᱮ ᱡᱟᱹᱥᱛᱤ ᱠᱟᱛᱮᱜ ᱫᱟᱨᱮᱧ ᱨᱚᱦᱚᱭᱟ ᱚᱱᱟ ᱡᱟᱹᱥᱛᱤ ᱫᱟᱨᱮ ᱨᱚᱦᱚᱭ ᱠᱚᱨᱛᱮ ᱜᱮᱞᱮ ᱡᱟᱹᱥᱛᱤ ᱡᱟᱭᱜᱟ ᱞᱟᱜᱟᱜᱼᱟ ᱡᱟᱭᱜᱟ ᱵᱟᱝ ᱛᱟᱦᱮᱸ ᱞᱮᱱᱠᱷᱟᱱ ᱩᱱᱟᱹᱜ ᱡᱟᱹᱥᱛᱤ ᱫᱟᱨᱮ ᱨᱚᱦᱚᱭ ᱵᱟᱝ ᱜᱟᱱᱚᱜᱼᱟ ᱛᱚ ᱱᱚᱣᱟ ᱠᱚ ᱫᱟᱨᱮᱧ ᱨᱚᱦᱚᱭ ᱠᱟᱫᱟ ᱮᱵᱚᱝ ᱱᱚᱝᱠᱟ ᱜᱤᱛᱤᱞ ᱢᱮᱥᱟ ᱦᱟᱥᱟ ᱥᱮ ᱢᱤᱫᱴᱮᱱ ᱪᱮᱫ ᱠᱚ ᱢᱮᱛᱟᱜ ᱠᱟᱱ ᱛᱟᱵᱚᱱᱟ ᱚᱱᱟ ᱦᱟᱥᱟ ᱫᱚ ᱧᱩᱛᱩᱢᱤᱧ ᱦᱤᱲᱤᱧᱫᱟ ᱫᱷᱩᱞᱟᱹᱴ ᱢᱤᱴᱴᱤ ᱠᱚ ᱢᱮᱛᱟᱜ ᱠᱟᱱᱟ ᱱᱚᱛᱮ ᱫᱚ ᱫᱷᱩᱞᱟᱹᱴ ᱢᱟᱹᱴᱤ ᱱᱚᱣᱟ ᱫᱚ ᱫᱷᱩᱞᱟᱹᱴ ᱦᱟᱥᱟ ᱱᱚᱜᱼᱱᱟ ᱢᱮᱱᱟᱜᱼᱟ ᱮᱵᱚᱝ ᱫᱟᱨᱮ ᱨᱮᱫᱚ ᱵᱮᱥ ᱠᱤᱪᱷᱩ ᱡᱚᱢᱟᱜ ᱫᱚ ᱵᱟᱝ ᱮᱢ ᱦᱩᱭ ᱠᱟᱱᱟ ᱠᱷᱟᱹᱞᱤ ᱥᱚᱢᱚᱭ ᱥᱚᱢᱚᱭ ᱨᱮ ᱫᱟᱜ ᱮᱢ ᱠᱟᱛᱮᱜ ᱜᱮ ᱚᱱᱟ ᱫᱟᱨᱮ ᱠᱚ ᱦᱟᱨᱟᱣ ᱠᱟᱱᱟ ᱵᱷᱟᱹᱞᱤ ᱜᱮ ᱦᱟᱨᱟᱣ ᱠᱟᱱᱟ ᱱᱤᱛ ᱚᱱᱟ ᱫᱟᱨᱮ ᱠᱷᱚᱱ ᱯᱷᱚᱞ ᱦᱚᱸ ᱡᱚᱢ ᱧᱟᱢᱚᱜ ᱠᱟᱱᱟ